ᱛᱮᱦᱮᱧ ᱤᱧ ᱟᱨᱴᱤᱥᱴ ᱵᱟᱲᱟᱭᱮᱜ ᱟᱹᱧ ᱡᱟᱦᱟᱸ ᱟᱨᱴᱤᱥᱴ ᱠᱟᱛᱮᱫ ᱫᱟᱹᱲ ᱡᱟᱦᱟᱱᱟᱜ ᱯᱷᱤᱞᱰ ᱠᱚᱦᱚᱸ ᱥᱮᱴᱮᱨ ᱦᱩᱭ ᱟᱠᱟᱱᱟ ᱪᱤᱠᱟᱹᱛᱮ ᱟᱨᱴᱤᱥᱴ ᱵᱟᱲᱟ ᱠᱟᱛᱮᱫ ᱯᱷᱤᱞᱰ ᱠᱚ ᱥᱮᱴᱮᱨ ᱠᱟᱛᱮᱫ ᱯᱨᱟᱭᱤᱡᱽ ᱦᱚᱸ ᱟᱹᱜᱩᱣ ᱟᱠᱟᱱᱟ ᱢᱟᱨᱟᱝ ᱢᱟᱨᱟᱝ ᱯᱷᱤᱞᱰ ᱨᱮ ᱪᱟᱞᱟᱣ ᱦᱩᱭ ᱟᱠᱟᱱᱟ ᱢᱤᱫᱴᱟᱝ ᱢᱤᱫᱴᱟᱝ ᱯᱷᱤᱞᱰ ᱨᱮᱫᱚ ᱮᱢᱚᱜ ᱟᱠᱚ ᱯᱨᱟᱭᱤᱡᱽ ᱡᱟᱦᱟᱸᱠᱚ ᱫᱚᱦᱚ ᱠᱟᱜ ᱯᱚᱭᱥᱟ ᱦᱚᱸᱠᱚ ᱫᱚᱦᱚ ᱠᱟᱜᱼᱟ ᱛᱚ ᱠᱟᱣᱰᱤ ᱦᱚᱸᱠᱚ ᱫᱚᱦᱚ ᱠᱟᱜᱼᱟ ᱡᱟᱦᱟᱱᱟᱜ ᱢᱟᱨᱟᱝ ᱢᱟᱨᱟᱝ ᱠᱟᱯ ᱦᱚᱸᱠᱚ ᱫᱚᱦᱚ ᱠᱟᱜᱼᱟ ᱡᱮᱦᱮᱛᱩ ᱚᱱᱟ ᱠᱚᱨᱮ ᱦᱚᱸ ᱥᱮᱴᱮᱨ ᱦᱩᱭ ᱟᱠᱟᱱᱟ ᱯᱨᱟᱭᱤᱡᱽ ᱦᱚᱸ ᱟᱹᱜᱩ ᱦᱩᱭ ᱟᱠᱟᱱ ᱜᱮᱭᱟ ᱟᱨ ᱪᱤᱠᱟᱹᱛᱮ ᱱᱚᱣᱟ ᱫᱟᱹᱲ ᱵᱟᱲᱟ ᱯᱨᱮᱠᱴᱤᱥ ᱦᱚᱸ ᱫᱟᱹᱲ ᱵᱟᱲᱟ ᱯᱨᱮᱠᱴᱤᱥ ᱞᱮᱠᱷᱟᱱ ᱟᱡᱟᱨ ᱵᱮᱢᱟᱨ ᱠᱷᱚᱱᱦᱚᱸ ᱥᱟᱦᱟ ᱧᱚᱜ ᱦᱩᱭᱩᱜᱼᱟ ᱪᱤᱠᱟᱹᱛᱮ ᱟᱨ ᱤᱧᱢᱟ ᱢᱟᱲᱟᱝ ᱜᱤᱫᱽᱨᱟᱹ ᱠᱷᱚᱱᱜᱮ ᱟᱹᱰᱤ ᱫᱤᱱ ᱯᱨᱮᱠᱴᱤᱥ ᱫᱟᱹᱲ ᱵᱟᱲᱟ ᱪᱟᱹᱞᱩ ᱦᱩᱭ ᱟᱠᱟᱱᱟ ᱚᱱᱟ ᱠᱷᱟᱹᱛᱤᱨᱛᱮ ᱦᱚᱲᱢᱚ ᱛᱤ ᱡᱟᱸᱜᱟ ᱦᱚᱸ ᱴᱷᱤᱠ ᱫᱷᱟᱨᱟ ᱵᱩᱡᱷᱟᱹᱜ ᱠᱟᱱᱟ ᱟᱨ ᱪᱤᱠᱟᱹᱛᱮ ᱚᱱᱮ ᱵᱮᱢᱟᱨ ᱠᱚᱦᱚᱸ ᱛᱚ ᱦᱤᱡᱩᱜ ᱠᱟᱱᱟ ᱯᱨᱮᱠᱴᱤᱥ ᱵᱟᱲᱟ ᱞᱮᱠᱷᱟᱱ ᱚᱱᱟ ᱵᱮᱢᱟᱨ ᱠᱚ ᱱᱟᱥᱮᱱᱟᱜ ᱢᱟᱱᱮ ᱥᱟᱦᱟ ᱧᱚᱜᱨᱮ ᱛᱟᱦᱮᱱᱟ ᱟᱨ ᱯᱨᱮᱠᱴᱤᱥ ᱵᱟᱲᱟ ᱟᱨᱛᱚ ᱜᱤᱫᱽᱨᱟᱹ ᱠᱷᱚᱱ ᱦᱚᱸ ᱯᱨᱮᱠᱴᱤᱥ ᱠᱟᱱᱟ ᱥᱮ ᱱᱤᱛᱳᱜ ᱵᱟᱹᱜᱤ ᱦᱚᱸ ᱵᱟᱝ ᱥᱟᱱᱟ ᱠᱟᱱᱟ ᱟᱨ ᱱᱤᱛᱳᱜ ᱦᱚᱸ ᱨᱮᱰᱤ ᱢᱤᱱᱟᱹᱧ ᱜᱮᱭᱟ ᱡᱟᱦᱟᱸᱨᱮ ᱫᱟᱹᱲ ᱠᱚ ᱦᱩᱭᱩᱜᱼᱟ ᱚᱸᱰᱮ ᱫᱚ ᱥᱮᱴᱮᱨ ᱦᱩᱭᱩᱜ ᱠᱟᱱ ᱜᱮᱭᱟ ᱱᱤᱛᱳᱜ ᱚᱞ ᱥᱟᱹᱛ ᱵᱟᱲᱟ ᱠᱟᱛᱮᱫ ᱡᱟᱦᱟᱱᱟᱜ ᱦᱚᱸ ᱯᱚᱠᱟᱣ ᱵᱟᱲᱟ ᱦᱩᱭ ᱟᱠᱟᱱ ᱜᱮᱭᱟ ᱚᱱᱟ ᱤᱫᱤ ᱛᱤᱧ ᱢᱮᱱᱮᱜᱼᱟ ᱚᱱᱟ ᱵᱟᱝ ᱦᱩᱭᱩᱜᱼᱟ ᱯᱨᱮᱠᱴᱤᱥ ᱫᱚ ᱪᱟᱹᱞᱩ ᱠᱚᱜᱢᱟᱜᱮ